ᱦᱮᱸ ᱦᱮᱞᱳ ᱦᱮᱞᱳ ᱡᱚᱦᱟᱨ ᱜᱮ ᱦᱮᱸ ᱡᱚᱦᱟᱨ ᱜᱮ ᱦᱮᱞᱳ ᱦᱮᱸ ᱦᱮᱸ ᱦᱮᱞᱳ ᱞᱟᱹᱭ ᱵᱮᱱ ᱦᱮᱸ ᱦᱮᱸ ᱛᱚ ᱱᱚᱣᱟ ᱛᱚ ᱢᱤᱫᱴᱮᱱ ᱵᱤᱥᱚᱭ ᱵᱟᱵᱚᱫ ᱛᱮ ᱛᱷᱚᱲᱟ ᱜᱟᱞᱚᱪ ᱞᱮᱠᱷᱟᱱ ᱵᱷᱟᱹᱜᱤ ᱜᱮ ᱦᱩᱭ ᱠᱚᱜᱼᱟ ᱡᱮ ᱥᱚᱵ ᱟᱵᱮᱱ ᱡᱮᱴᱟᱞᱤᱧ ᱠᱩᱞᱤᱭᱮᱫ ᱵᱮᱱᱟ ᱚᱱᱟ ᱫᱚ ᱦᱩᱭᱩᱜ ᱠᱟᱱᱟ ᱡᱮ ᱱᱚᱜ ᱚᱭ ᱡᱮ ᱛᱤᱱ ᱵᱚᱪᱷᱚᱨ ᱮᱰᱩᱞᱮᱥᱚᱱ ᱯᱤᱨᱤᱭᱳᱰ ᱡᱟᱸᱦᱟᱭ ᱦᱟᱨᱟ ᱜᱚᱫᱚᱜ ᱠᱩᱲᱤ ᱜᱤᱫᱽᱨᱟᱹ ᱠᱚᱲᱟ ᱜᱤᱫᱽᱨᱟᱹ ᱩᱱᱠᱩ ᱠᱚᱣᱟᱜ ᱵᱚᱞᱮ ᱩᱱᱠᱩ ᱠᱚ ᱢᱩᱫᱽᱨᱮ ᱟᱨᱠᱤ ᱟᱵᱮᱱᱟᱜ ᱫᱤᱥ ᱦᱩᱫᱤᱥ ᱪᱮᱫ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱱᱚᱣᱟ ᱵᱟᱵᱚᱫ ᱛᱮ ᱤᱧ ᱡᱟᱦᱟᱸ ᱢᱮᱢᱮᱱ ᱥᱟᱱᱟᱭᱮᱫᱤᱧ ᱠᱟᱱᱟ ᱱᱚᱣᱟ ᱫᱚ ᱢᱤᱫᱴᱟᱝ ᱟᱹᱰᱤ ᱢᱟᱨᱟᱝ ᱱᱚᱣᱟ ᱴᱟᱭᱤᱢ ᱨᱮ ᱩᱱᱠᱩ ᱠᱚᱣᱟᱜ ᱫᱚ ᱥᱚᱢᱚᱥᱥᱟ ᱟᱨ ᱩᱱᱠᱩᱣᱟᱜ ᱪᱤᱱᱛᱟᱹ ᱵᱷᱟᱵᱽᱱᱟ ᱫᱤᱥ ᱦᱩᱫᱤᱥ ᱦᱚᱸ ᱟᱫᱚ ᱢᱩᱥᱠᱤᱞ ᱟᱱ ᱠᱟᱱ ᱜᱮᱭᱟ ᱱᱚᱣᱟ ᱵᱟᱵᱚᱫ ᱨᱮᱫᱚ ᱟᱠᱚ ᱛᱮᱫᱚ ᱥᱮ ᱩᱱᱠᱩ ᱟᱠᱚ ᱛᱮᱫᱚ ᱠᱤᱱᱛᱩ ᱥᱟᱱᱟᱢ ᱠᱤᱪᱷᱩ ᱵᱟᱠᱩ ᱵᱩᱡ ᱫᱟᱨᱟᱢ ᱫᱟᱲᱮᱭᱟᱜ ᱠᱟᱱᱟ ᱥᱮ ᱵᱟᱠᱚ ᱵᱩᱡ ᱫᱟᱨᱟᱢ ᱫᱟᱲᱮᱭᱟᱜᱼᱟ ᱱᱚᱣᱟ ᱫᱚ ᱟᱵᱚ ᱡᱟᱸᱦᱟᱭ ᱥᱮᱵᱚᱱ ᱵᱩᱡ ᱥᱩᱡᱟᱱ ᱦᱚᱲ ᱠᱟᱱᱟ ᱵᱚᱱ ᱩᱱᱠᱩ ᱟᱵᱚ ᱛᱷᱚᱲᱟ ᱱᱚᱣᱟ ᱵᱟᱵᱚᱫ ᱛᱮᱫᱚ ᱠᱤᱱᱛᱩ ᱩᱱᱠᱩ ᱥᱟᱶᱛᱮ ᱫᱩᱲᱩᱵᱚᱜ ᱦᱩᱭᱩᱜ ᱛᱟᱵᱳᱱᱟ ᱩᱱᱠᱩ ᱵᱩᱡᱷᱟᱹᱣ ᱟᱠᱚ ᱦᱩᱭᱩᱜ ᱛᱟᱵᱳᱱᱟ ᱱᱚᱣᱟ ᱩᱢᱮᱨ ᱨᱮ ᱱᱚᱣᱟᱠᱚ ᱱᱚᱣᱟ ᱠᱚ ᱢᱩᱥᱠᱤᱞ ᱥᱮ ᱥᱚᱢᱚᱥᱥᱟ ᱫᱚ ᱦᱩᱭᱩᱜ ᱜᱮᱭᱟ ᱡᱮ ᱦᱚᱲᱢᱚ ᱤᱫᱤ ᱠᱟᱛᱮᱫ ᱦᱚᱸ ᱥᱮᱭ ᱵᱚᱞᱮ ᱢᱚᱱᱮ ᱨᱮᱱᱟᱜ ᱡᱟᱦᱟᱸ ᱪᱤᱱᱛᱟᱹ ᱵᱷᱟᱵᱽᱱᱟ ᱟᱹᱠᱩᱞ ᱵᱟᱹᱠᱩᱞᱚᱜᱼᱟ ᱱᱤᱭᱟᱹ ᱵᱚᱭᱮᱥᱨᱮ ᱱᱚᱣᱟ ᱠᱚᱫᱚ ᱢᱤᱫᱴᱮᱡ ᱢᱚᱱ ᱠᱟᱹᱢᱤᱨᱮ ᱢᱚᱱ ᱵᱟᱠᱚ ᱫᱚᱦᱚ ᱫᱟᱲᱮᱭᱟᱜᱼᱟ ᱦᱟᱱᱟᱭ ᱪᱤᱱᱛᱟᱹᱭᱟ ᱱᱚᱣᱟᱭ ᱪᱤᱱᱛᱟᱹᱭᱟ ᱚᱠᱚᱭ ᱥᱚᱝᱜᱮᱧ ᱫᱟᱬᱟᱱᱟ ᱚᱠᱚᱭ ᱥᱚᱝᱜᱤᱧ ᱜᱚᱞᱯᱚᱭᱟ ᱚᱠᱟ ᱛᱤᱧ ᱪᱟᱞᱟᱜᱼᱟ ᱪᱮᱛ ᱤᱧ ᱡᱚᱢᱟ ᱱᱚᱜ ᱚᱭ ᱡᱮ ᱱᱟᱱᱟ ᱦᱩᱱᱟᱹᱨ ᱵᱷᱟᱵᱽᱱᱟ ᱨᱮ ᱱᱤᱛᱚᱜ ᱢᱤᱫᱴᱮᱱ ᱱᱮᱥᱟ ᱞᱮᱠᱟ ᱞᱟᱜᱟᱣ ᱟᱠᱚᱣᱟ ᱵᱩᱞᱩᱜ ᱞᱮᱠᱟ ᱠᱚ ᱟᱹᱭᱠᱟᱹᱣᱟ ᱩᱱᱠᱩ ᱠᱷᱚᱱ ᱪᱮᱴᱟᱣ ᱦᱚᱪᱚ ᱞᱟᱹᱜᱤᱫ ᱯᱮ ᱵᱚᱞᱮ ᱱᱚᱣᱟ ᱠᱚ ᱵᱟᱹᱲᱤᱡ ᱟᱱᱟᱜ ᱱᱚᱣᱟ ᱫᱚ ᱠᱤᱱᱛᱩ ᱢᱚᱸᱡᱛᱮ ᱵᱩᱡ ᱥᱩᱡ ᱠᱟᱛᱮᱜ ᱠᱟᱹᱢᱤ ᱠᱚ ᱵᱩᱡᱷᱟᱹᱣ ᱟᱠᱚ ᱦᱩᱭᱩᱜᱼᱟ ᱵᱩᱡᱷᱟᱹᱣ ᱟᱠᱚ ᱠᱷᱟᱱ ᱛᱚᱵᱮ ᱟᱹᱱᱤᱡ ᱜᱮ ᱠᱤᱱᱛᱩ ᱵᱚᱞᱮ ᱩᱱᱠᱩ ᱦᱚᱸ ᱠᱤᱱᱛᱩ ᱡᱟᱸᱦᱟ ᱛᱤᱱᱟᱹᱜ ᱠᱚ ᱢᱩᱥᱠᱤᱞ ᱨᱮ ᱢᱮᱱᱟᱜ ᱠᱚ ᱚᱱᱟ ᱠᱷᱚᱡ ᱠᱤᱱᱛᱩ ᱵᱟᱠᱚ ᱵᱷᱤᱫᱟᱹᱲᱚᱜᱼᱟ ᱥᱮ ᱵᱟᱠᱚ ᱞᱮᱸᱡᱮᱫᱚᱜᱼᱟ ᱥᱮ ᱟᱠᱚᱣᱟᱜ ᱡᱤᱵᱚᱱ ᱫᱷᱟᱨᱟ ᱠᱷᱚᱡ ᱵᱟᱠᱚ ᱚᱪᱚᱜᱚᱜᱼᱟ ᱱᱚᱣᱟ ᱫᱚ ᱠᱤᱱᱛᱩ ᱢᱤᱫᱴᱮᱱ ᱟᱵᱚ ᱠᱚᱣᱟᱜ ᱫᱚ ᱠᱤᱱᱛᱩ ᱫᱟᱭ ᱫᱟᱭᱤᱛᱛᱚ ᱢᱮᱱᱟᱜ ᱜᱮᱭᱟ ᱵᱟᱝ ᱚᱱᱟᱜᱮ ᱟᱨᱠᱤ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱱᱚᱜ ᱚ ᱱᱚᱣᱟ ᱢᱤᱫᱴᱟᱝ ᱛᱷᱚᱲᱟ ᱜᱟᱱ ᱵᱚᱱ ᱟᱸᱜᱚᱡ ᱞᱮᱠᱷᱟᱡ ᱤᱱᱟᱹ ᱠᱷᱟᱱᱜᱮ ᱦᱮᱸ ᱟᱵᱚ ᱱᱚᱣᱟ ᱥᱚᱢᱚᱥᱥᱟ ᱪᱮᱛᱟᱱᱨᱮ ᱦᱟᱨᱟ ᱜᱚᱫᱚᱜ ᱠᱚᱲᱟ ᱠᱩᱲᱤ ᱠᱚᱣᱟᱜ ᱢᱚᱫᱫᱷᱮᱨᱮ ᱱᱚᱣᱟ ᱠᱚ ᱥᱚᱢᱚᱥᱥᱟ ᱫᱚ ᱠᱚᱲᱟ ᱜᱤᱫᱽᱨᱟᱹ ᱵᱷᱤᱛᱤᱨᱨᱮ ᱰᱷᱮᱨ ᱵᱚᱱ ᱧᱮᱞ ᱧᱟᱢ ᱮᱫᱟᱥᱮ ᱠᱩᱲᱤ ᱜᱤᱫᱽᱨᱟᱹ ᱵᱷᱤᱛᱤᱨ ᱨᱮ ᱵᱟᱵᱚᱱ ᱧᱮᱞ ᱫᱟᱢ ᱥᱮ ᱵᱟᱱᱟᱨ ᱵᱷᱤᱛᱨᱤ ᱨᱮ ᱥᱚᱢᱟᱱ ᱥᱚᱢᱟᱱᱜᱮ ᱢᱮᱱᱟᱜᱼᱟ ᱦᱮᱸ ᱦᱮᱸ ᱦᱮᱸ ᱦᱮᱸ ᱦᱮᱸ ᱛᱳ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱢᱤᱫᱴᱮᱱ ᱟᱹᱰᱤ ᱦᱩᱫᱤᱥ ᱨᱮᱭᱟᱜ ᱠᱟᱛᱷᱟ ᱜᱟᱱ ᱜᱮᱭᱟ ᱩᱱᱤ ᱵᱟᱹᱜᱤ ᱨᱮᱭᱟᱜ ᱠᱟᱛᱷᱟ ᱠᱟᱱ ᱜᱮᱭᱟ ᱟᱨ ᱰᱷᱮᱨ ᱠᱟᱭ ᱛᱮᱫᱚ ᱟᱨ ᱢᱤᱫᱴᱮᱡ ᱯᱟᱪᱮᱜ ᱵᱚᱱ ᱧᱮᱞ ᱧᱟᱢᱟ ᱚᱲᱟᱜ ᱨᱮ ᱱᱚᱣᱟ ᱠᱚ ᱱᱤᱭᱟᱹᱜᱮ ᱱᱚᱣᱟ ᱠᱚ ᱟᱹᱰᱤ ᱢᱟᱨᱟᱝ ᱢᱤᱫᱴᱮᱱ ᱥᱚᱢᱚᱥᱥᱟ ᱠᱟᱱᱟ ᱱᱚᱰᱮ ᱟᱹᱰᱤ ᱢᱟᱨᱟᱝ ᱢᱤᱫᱴᱮᱱ ᱟᱱᱟᱴ ᱠᱟᱱᱟ ᱱᱚᱜ ᱚ ᱱᱚᱣᱟ ᱠᱟᱛᱷᱟ ᱫᱚ ᱠᱤᱱᱛᱩ ᱮᱠᱴᱩ ᱵᱟᱵᱚᱱ ᱟᱸᱜᱚᱡ ᱚᱱᱰᱮ ᱡᱟᱦᱟᱸᱭ ᱜᱚ ᱵᱟᱵᱟ ᱦᱚᱲ ᱥᱮ ᱡᱟᱦᱟᱸᱭ ᱟᱵᱚ ᱜᱩᱨᱩ ᱜᱟᱨᱡᱮᱱ ᱡᱟᱦᱟᱸᱭ ᱠᱟᱱᱟ ᱵᱚᱱ ᱚᱱᱮ ᱢᱚᱸᱡ ᱢᱮᱫᱛᱮ ᱛᱟᱦᱮᱸᱱ ᱵᱚᱱ ᱱᱚᱣᱟ ᱱᱤᱭᱟᱹ ᱵᱚᱱ ᱪᱤᱱᱛᱟᱹᱜᱼᱟ ᱱᱚᱣᱟ ᱱᱤᱭᱟᱹ ᱛᱷᱚᱲᱟ ᱵᱚᱱ ᱫᱩᱲᱩᱵᱼᱟ ᱱᱚᱣᱟ ᱱᱤᱭᱟᱹ ᱛᱷᱚᱲᱟ ᱵᱚᱱ ᱨᱚᱲᱼᱟ ᱱᱮᱜ ᱮ ᱱᱤᱭᱟᱹ ᱜᱩᱨᱩᱛᱛᱚ ᱱᱤᱭᱟᱹ ᱫᱚ ᱠᱚᱦᱚᱸ ᱠᱤᱱᱛᱩ ᱠᱚᱢ ᱜᱮᱭᱟ ᱪᱮᱫ ᱵᱟᱝ ᱦᱮᱸ ᱟᱹᱰᱤ ᱠᱚᱢ ᱜᱮᱭᱟ ᱟᱫᱚ ᱩᱱᱠᱩ ᱫᱚ ᱡᱟᱦᱟᱸᱭ ᱟᱡ ᱟᱡᱛᱮ ᱴᱤᱠᱟᱹᱣ ᱮᱱᱠᱷᱟᱱ ᱫᱚ ᱟᱡ ᱟᱡᱛᱮ ᱴᱤᱠᱟᱹᱣ ᱮᱱᱟᱭ ᱟᱡ ᱟᱡᱛᱮ ᱵᱩᱡ ᱠᱮᱫ ᱠᱷᱟᱱ ᱫᱚ ᱟᱡ ᱟᱡᱛᱮᱭ ᱵᱩᱡᱟ ᱢᱮᱱᱠᱷᱟᱱ ᱱᱩᱠᱩ ᱡᱚᱛᱠᱷᱚᱱ ᱟᱵᱚ ᱦᱚᱸ ᱠᱤᱱᱛᱩ ᱚᱱᱠᱟᱱ ᱜᱟᱨᱡᱮᱱ ᱟᱱ ᱦᱚᱲ ᱱᱩᱠᱩ ᱡᱚᱫᱤᱧ ᱵᱩᱡᱷᱟᱹᱣ ᱞᱮᱠᱷᱟᱡ ᱟᱫᱚᱨᱮ ᱫᱤᱱᱨᱮ ᱯᱚᱨᱤᱵᱮᱥ ᱟᱨᱚ ᱵᱟᱹᱲᱤᱡ ᱥᱮᱫ ᱜᱮ ᱪᱟᱞᱟᱜ ᱱᱟ ᱟᱫᱚ ᱛᱟᱦᱞᱮ ᱩᱱᱠᱩ ᱫᱚ ᱟᱨᱚ ᱠᱚ ᱵᱟᱹᱲᱤᱡᱚᱜᱼᱟ ᱟᱨᱚ ᱮᱴᱟᱜ ᱦᱚᱲ ᱫᱚ ᱩᱱᱠᱩ ᱫᱚᱠᱚ ᱞᱮᱸᱡᱮᱫᱚᱜᱼᱟ ᱟᱫᱚ ᱱᱚᱣᱟ ᱠᱷᱟᱹᱛᱤᱨ ᱛᱮ ᱱᱚᱣᱟ ᱵᱟᱵᱚᱫᱛᱮ ᱟᱵᱚ ᱪᱮᱫ ᱵᱚᱱ ᱪᱤᱠᱟ ᱞᱮᱠᱷᱟᱡ ᱵᱷᱟᱹᱜᱤ ᱦᱩᱭᱩᱜᱼᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮ ᱦᱮᱸ ᱦᱮᱸ ᱦᱮᱸ ᱴᱷᱤᱠ ᱴᱷᱤᱠ ᱴᱷᱤᱠ ᱴᱷᱤᱠ ᱦᱮᱸ ᱴᱷᱤᱠ ᱴᱷᱤᱠ ᱱᱚᱣᱟ ᱫᱚ ᱱᱚᱣᱟ ᱠᱟᱛᱷᱟ ᱛᱟᱞᱟᱛᱮ ᱢᱤᱫᱴᱮᱱ ᱠᱟᱛᱷᱟ ᱜᱮ ᱱᱚᱝᱠᱟᱱ ᱡᱮᱴᱟ ᱵᱩᱡᱷᱟᱹᱜ ᱠᱟᱱᱟ ᱡᱮ ᱦᱚᱲᱢᱚ ᱢᱚᱛᱚᱡ ᱨᱮᱱᱟᱜ ᱫᱚ ᱥᱟᱥᱛᱷᱚ ᱫᱚ ᱵᱟᱹᱱᱩᱜᱼᱟ ᱢᱚᱱ ᱨᱮᱱᱟᱜ ᱦᱚᱸ ᱢᱤᱫᱴᱮᱱ ᱥᱟᱥᱛᱷᱳ ᱢᱮᱱᱟᱜᱼᱟ ᱵᱟᱝ ᱢᱚᱱ ᱨᱮᱱᱟᱜ ᱦᱚᱸ ᱢᱤᱫᱴᱮᱱ ᱦᱚᱲᱢᱚ ᱢᱮᱱᱟᱜᱼᱟ ᱮᱜ ᱱᱚᱶᱟ ᱦᱚᱲᱢᱚ ᱨᱮ ᱨᱩᱣᱟᱹ ᱦᱟᱹᱥᱩ ᱧᱟᱧᱟᱢᱟ ᱢᱚᱱ ᱨᱮᱦᱚᱸ ᱠᱤᱪᱷᱩ ᱨᱩᱣᱟᱹ ᱦᱟᱹᱥᱩ ᱫᱚ ᱧᱟᱧᱟᱢ ᱜᱮᱭᱟ ᱦᱮᱞᱳ ᱦᱮᱸ ᱦᱮᱸ ᱦᱮᱸ ᱴᱷᱤᱠ ᱴᱷᱤᱠ ᱢᱟᱱᱮ ᱱᱚᱣᱟ ᱠᱚ ᱥᱟᱶᱛᱮ ᱱᱤᱭᱟᱹ ᱠᱟᱛᱷᱟ ᱦᱚᱢ ᱢᱮᱱ ᱞᱮᱠᱷᱟᱱ ᱵᱷᱟᱹᱜᱤᱜᱼᱟ ᱡᱚᱛᱚ ᱠᱚᱜᱮ ᱱᱮᱛᱟᱨ ᱫᱚ ᱟᱹᱰᱤ ᱠᱚᱢ ᱩᱢᱟᱹᱨ ᱠᱷᱚᱡ ᱰᱷᱮᱨ ᱠᱟᱭᱛᱮ ᱠᱚᱲᱟ ᱜᱤᱫᱽᱨᱟᱹ ᱠᱚᱸᱦᱚ ᱦᱟᱸᱹᱰᱤ ᱯᱟᱹᱣᱨᱟᱹ ᱥᱮᱫ ᱵᱤᱨᱟᱴ ᱠᱚ ᱦᱟᱸᱹᱰᱤ ᱯᱟᱹᱣᱨᱟᱹ ᱥᱮ ᱪᱩᱴᱤ ᱵᱤᱲᱤ ᱱᱚᱝᱠᱟ ᱱᱮᱥᱟ ᱵᱷᱟᱱᱛᱮ ᱠᱚ ᱞᱟᱣᱭᱮᱨᱚᱜ ᱠᱟᱱᱟ ᱠᱟᱹᱴᱤᱡ ᱠᱟᱹᱴᱤᱡ ᱩᱢᱟᱹᱨ ᱠᱷᱚᱡ ᱱᱚᱣᱟ ᱢᱤᱫᱴᱟᱱ ᱟᱹᱰᱤ ᱢᱟᱨᱟᱝ ᱢᱤᱫᱴᱟᱱ ᱥᱚᱢᱚᱥᱥᱟ ᱠᱟᱱᱟ ᱫᱚᱥᱟᱨ ᱠᱟᱭᱛᱮ ᱧᱤᱫᱟᱹ ᱧᱩᱛᱟᱹᱛ ᱫᱟᱬᱟᱱ ᱦᱚᱲᱠᱚ ᱰᱷᱮᱨᱚᱜ ᱠᱟᱱᱟ ᱱᱚᱜ ᱚᱭ ᱡᱮ ᱠᱟᱹᱴᱤᱡ ᱞᱟᱦᱟᱛᱮᱫᱚ ᱛᱟᱲᱟᱢᱛᱮ ᱫᱟᱬᱟᱱ ᱠᱟᱱ ᱛᱟᱸᱦᱮᱜ ᱱᱮᱛᱟᱨ ᱫᱚ ᱱᱟᱥᱮᱱᱟᱜ ᱦᱟᱨᱟᱭᱮᱱ ᱠᱷᱟᱱ ᱫᱮᱱ ᱥᱟᱭᱠᱮᱞ ᱠᱤᱨᱤᱧ ᱢᱮ ᱵᱟᱠᱷᱟᱡ ᱢᱚᱴᱚᱨ ᱥᱟᱭᱠᱮᱞ ᱠᱤᱨᱤᱧ ᱢᱮ ᱡᱟᱸᱦᱟ ᱨᱮᱜᱮ ᱡᱟᱸᱦᱟᱱᱟᱜ ᱯᱷᱩᱴᱵᱚᱞ ᱠᱷᱮᱞ ᱦᱩᱭᱩᱜ ᱠᱟᱱᱟ ᱜᱳᱴᱟ ᱧᱤᱫᱟᱹ ᱥᱮᱨᱮᱧ ᱟᱠᱷᱲᱟ ᱦᱩᱭᱩᱜ ᱠᱟᱱᱟ ᱵᱟᱦᱨᱮ ᱨᱮᱠᱚ ᱠᱟᱴᱟᱣ ᱮᱫᱟ ᱚᱱᱮ ᱚᱱᱟ ᱠᱚ ᱠᱷᱟᱹᱛᱤᱨ ᱛᱮᱜᱮ ᱜᱤᱫᱽᱨᱟᱹ ᱠᱚᱣᱟᱜ ᱢᱚᱱ ᱫᱚ ᱠᱤᱱᱛᱩ ᱜᱟᱹᱱᱤ ᱥᱟᱱᱤᱜ ᱠᱟᱱᱟ ᱟᱨ ᱟᱠᱚᱣᱟᱜ ᱡᱮᱴᱟ ᱟᱥᱚᱞ ᱠᱟᱹᱢᱤ ᱡᱮᱴᱟ ᱚᱞᱚᱜ ᱯᱟᱲᱦᱟᱜ ᱨᱮ ᱫᱤᱥ ᱦᱩᱫᱤᱥ ᱱᱚᱣᱟ ᱠᱚ ᱤᱫᱤᱜ ᱠᱟᱱᱟ ᱯᱟᱥᱮᱪ ᱪᱚ ᱱᱚᱜ ᱚ ᱱᱚᱣᱟ ᱠᱚ ᱠᱟᱛᱷᱟ ᱫᱚ ᱟᱹᱰᱤ ᱟᱸᱴ ᱜᱮ ᱥᱟᱹᱨᱤ ᱠᱟᱛᱷᱟ ᱠᱟᱱᱟ ᱟᱨ ᱱᱚᱣᱟ ᱠᱚ ᱵᱟᱵᱚᱫᱛᱮ ᱛᱟᱭᱱᱚᱢ ᱫᱟᱨᱟᱢᱛᱮ ᱟᱢᱦᱚᱸ ᱤᱧᱦᱚᱸ ᱡᱚᱛᱚ ᱦᱚᱲᱜᱮ ᱟᱨᱦᱚᱸ ᱢᱚᱸᱡ ᱵᱚᱱ ᱫᱤᱥ ᱦᱩᱫᱤᱥᱟ ᱟᱨ ᱟᱵᱚ ᱩᱱᱠᱩᱣᱟᱜ ᱱᱚᱣᱟ ᱠᱚ ᱟᱱᱟᱴ ᱢᱩᱥᱠᱤᱞ ᱵᱚᱱ ᱧᱮᱞ ᱥᱚᱫᱚᱨᱟ ᱵᱟᱝ ᱢᱟ ᱮᱱᱠᱷᱟᱱ ᱜᱮ ᱛᱟᱦᱞᱮ ᱤᱱᱠᱟ ᱜᱮ